ᱦᱮᱸ ᱦᱮᱞᱳ ᱚᱠᱚᱭᱮᱢ ᱞᱟᱹᱭᱮᱜᱼᱟ ᱟᱨ ᱚᱠᱟ ᱠᱷᱚᱱ ᱮᱢ ᱞᱟᱹᱭᱮᱜᱼᱟ ᱚᱸᱻ ᱦᱚᱸ ᱤᱧᱦᱚᱸ ᱢᱤᱫᱴᱮᱡ ᱪᱟᱹᱥᱤ ᱠᱟᱹᱱᱟᱹᱧ ᱟᱨ ᱧᱩᱛᱩᱢ ᱛᱤᱧ ᱫᱚ ᱯᱷᱩᱞᱳ ᱦᱟᱸᱥᱫᱟ ᱨᱟᱡᱽ ᱱᱚᱜᱚᱨ ᱵᱞᱚᱠ ᱠᱷᱚᱱᱤᱧ ᱞᱟᱹᱭᱮᱜᱼᱟ ᱟᱨ ᱡᱟᱦᱟᱱᱟᱜ ᱠᱷᱚᱵᱚᱨ ᱠᱚ ᱦᱳᱭ ᱞᱟᱹᱭ ᱫᱟᱲᱮᱭᱟᱜ ᱟᱹᱞᱤᱧ ᱟᱫᱚ ᱱᱚᱛᱮ ᱢᱟ ᱟᱹᱰᱤᱜᱟᱱ ᱜᱮᱞᱮ ᱪᱟᱥᱼᱟ ᱡᱟᱦᱟᱸ ᱞᱮᱠᱟ ᱦᱳᱲᱳ ᱦᱚᱸ ᱥᱮ ᱩᱛᱩ ᱠᱚᱦᱚᱸ ᱮᱱᱠᱷᱟᱱ ᱚᱠᱟ ᱪᱟᱥ ᱵᱟᱨᱮ ᱛᱮᱞᱤᱧ ᱞᱟᱹᱭᱼᱟ ᱦᱟᱸᱜ ᱦᱮᱸ ᱡᱟᱦᱟᱸ ᱞᱮᱠᱟ ᱦᱳᱲᱳᱞᱮ ᱪᱟᱥᱼᱟ ᱦᱳᱲᱳ ᱫᱚ ᱟᱞᱮᱫᱚ ᱥᱮᱨᱢᱟ ᱫᱟᱜ ᱡᱟᱹᱲᱤ ᱵᱷᱚᱨᱥᱟ ᱜᱮ ᱟᱨ ᱡᱟᱦᱟᱸ ᱞᱮᱠᱟ ᱫᱟᱜ ᱮ ᱡᱟᱹᱲᱤᱭᱟ ᱚᱱᱠᱟᱜᱮ ᱦᱳᱲᱳ ᱦᱚᱸ ᱦᱩᱭᱩᱜᱼᱟ ᱦᱳᱭ ᱦᱳᱭ ᱚᱱᱮ ᱫᱟᱜ ᱪᱮᱛᱟᱱ ᱨᱮᱭᱟᱜ ᱠᱟᱛᱟ ᱜᱮ ᱡᱩᱫᱤ ᱟᱦᱟᱨ ᱯᱩᱠᱷᱨᱤ ᱯᱮᱨᱮᱡᱚᱜᱼᱟ ᱮᱱᱠᱷᱟᱱ ᱫᱚ ᱩᱛᱩ ᱠᱚᱦᱚᱸ ᱚᱱᱠᱟ ᱜᱮᱞᱮ ᱪᱟᱥᱼᱟ ᱡᱟᱦᱟᱸ ᱞᱮᱠᱟ ᱦᱩᱭᱱᱟ ᱟᱹᱰᱤ ᱩᱛᱟᱹᱨ ᱱᱚᱰᱮ ᱫᱚ ᱵᱷᱮᱰᱣᱟ ᱞᱮ ᱪᱟᱥᱼᱟ ᱵᱮᱸᱜᱟᱲ ᱵᱤᱞᱟᱹᱛᱤ ᱦᱚᱸᱞᱮ ᱪᱟᱥ ᱜᱮᱭᱟ ᱟᱨ ᱦᱳᱭ ᱟᱨ ᱫᱟᱜ ᱱᱚᱜᱼᱚᱸᱭ ᱠᱚᱢ ᱤᱫᱤ ᱛᱮᱜᱮᱭ ᱡᱟᱦᱟᱸ ᱞᱮᱠᱟ ᱵᱟᱹᱫᱽ ᱠᱚᱨᱮ ᱴᱤᱥᱤ ᱠᱟᱹᱥᱟᱹᱨᱤ ᱠᱚ ᱢᱟᱹᱥᱨᱤ ᱠᱚ ᱚᱱᱟ ᱠᱚᱦᱚᱸ ᱞᱮ ᱪᱟᱥᱼᱟ ᱟᱨ ᱫᱟᱜ ᱠᱚᱨᱮᱱᱟᱜ ᱫᱚ ᱮᱴᱠᱮᱴᱚᱬᱮ ᱜᱮ ᱦᱩᱭᱩᱜᱼᱟ ᱪᱤᱠᱟᱛᱮ ᱪᱟᱸᱫᱚ ᱡᱟᱦᱟᱸ ᱞᱮᱠᱟᱭ ᱢᱮᱱᱟ ᱪᱟᱸᱫᱚ ᱵᱷᱚᱨᱥᱟ ᱫᱟᱜ ᱟᱞᱮ ᱫᱚ ᱩᱱᱟᱹᱜ ᱵᱮᱥ ᱫᱚ ᱵᱟᱭ ᱚᱠᱟ ᱡᱚᱠᱷᱚᱡ ᱫᱚ ᱟᱹᱰᱤ ᱵᱮᱥ ᱛᱮᱜᱮ ᱦᱩᱭᱩᱜᱼᱟ ᱟᱨ ᱵᱟᱠᱷᱟᱱ ᱢᱤᱫ ᱫᱷᱟᱹᱣ ᱨᱮᱜᱮ ᱥᱚᱠᱛᱚᱭ ᱫᱟᱜ ᱠᱟᱜᱼᱟ ᱢᱤᱫ ᱫᱷᱟᱣ ᱨᱮᱜᱮ ᱟᱦᱟᱨ ᱠᱚᱭ ᱯᱮᱨᱮᱡ ᱠᱟᱜᱼᱟ ᱟᱦᱟᱨ ᱠᱚ ᱡᱩᱫᱤ ᱯᱮᱨᱮᱡ ᱞᱮᱱᱠᱷᱟᱱ ᱫᱚ ᱚᱸᱰᱮ ᱠᱷᱚᱱ ᱫᱟᱜ ᱦᱚᱸ ᱧᱟᱢᱚᱜ ᱜᱮᱭᱟ

ᱟᱨ ᱱᱤᱛᱚᱜ ᱢᱟ ᱡᱟᱦᱟᱸ ᱞᱮᱠᱟ ᱠᱷᱚᱛ ᱠᱷᱚᱛ ᱦᱚᱸᱛᱚ ᱢᱟᱱᱮ ᱚᱲᱟᱜ ᱨᱮᱭᱟᱜ ᱪᱮ ᱰᱟᱝᱨᱤ ᱜᱩᱨᱤᱡ ᱠᱷᱚᱛ ᱠᱚᱢᱟ ᱵᱟᱹᱱᱩᱜ ᱟᱹᱱᱤᱡ ᱱᱤᱛᱚᱜ ᱢᱟ ᱴᱨᱟᱠᱴᱟᱨ ᱜᱮ ᱪᱟᱞᱟᱜ ᱠᱟᱱᱟ ᱮᱱᱠᱷᱟᱱ ᱚᱱᱮ ᱠᱤᱨᱤᱧ ᱠᱷᱚᱛ ᱛᱮᱜᱮ ᱟᱨ ᱦᱳᱲᱳ ᱠᱚᱦᱚᱸ ᱥᱚᱨᱠᱟᱨᱤ ᱦᱳᱲᱳ ᱜᱮᱞᱮ ᱪᱟᱥ ᱮᱜᱼᱟ ᱠᱷᱟᱱ ᱠᱷᱚᱛ ᱡᱟᱦᱟᱸ ᱞᱮᱠᱟᱢ ᱚᱱᱠᱟᱜᱮ ᱦᱩᱭᱩᱜᱼᱟ ᱟᱨ ᱫᱟᱜ ᱵᱮᱥ ᱛᱮ ᱦᱩᱭᱩᱜ ᱠᱷᱟᱱ ᱮᱱᱠᱷᱟᱱ ᱫᱚ ᱱᱟᱯᱟᱭ ᱜᱮ ᱦᱳᱲᱳᱜᱮ ᱦᱩᱭᱩᱜᱼᱟ ᱟᱫᱚ ᱵᱷᱤᱛᱨᱤ ᱫᱚ ᱚᱱᱠᱟ ᱫᱚ ᱵᱟᱭ ᱦᱩᱭᱩᱜᱼᱟ ᱟᱨ ᱠᱟᱨᱞᱟᱭ ᱰᱷᱮᱨ ᱫᱚ ᱢᱤᱫ ᱵᱤᱜᱷᱟᱹ ᱦᱟᱥᱟ ᱨᱮᱫᱚ ᱦᱩᱭᱩᱜᱼᱟ ᱫᱚᱥ ᱵᱟᱨᱚ ᱢᱚᱱ ᱦᱮᱸ ᱥᱮᱴᱮᱨ ᱜᱮᱭᱟᱞᱮ ᱟᱫᱚ ᱰᱷᱮᱨ ᱜᱮᱞᱮ ᱪᱟᱥ ᱫᱚ ᱮᱱᱠᱷᱟᱱ ᱡᱚᱢ ᱥᱮᱴᱮᱨ ᱟᱞᱮ ᱟᱨ ᱠᱚᱢ ᱫᱷᱟᱨᱟ ᱞᱮ ᱪᱟᱥ ᱠᱷᱟᱱ ᱫᱚ ᱵᱟᱝ ᱦᱚᱸ ᱥᱮᱴᱮᱨᱚᱜᱼᱟ

ᱟᱪᱪᱷᱟ ᱴᱷᱤᱠ ᱜᱮᱭᱟ